ᱞᱟᱜᱟᱱ ᱠᱟᱨᱤ ᱢᱮᱱᱛᱮ ᱫᱚ ᱠᱷᱟᱴᱚ ᱢᱟᱪᱷᱟᱛᱮ ᱵᱩᱡᱩᱜᱼᱟ ᱡᱮ ᱱᱟᱦᱟᱜ ᱴᱮᱠᱱᱳᱞᱳᱡᱤ ᱡᱩᱜᱽ ᱨᱮ ᱡᱟᱦᱟᱸ ᱡᱚᱱᱛᱨᱚᱯᱟᱛᱤ ᱠᱚ ᱵᱮᱵᱚᱦᱟᱨᱚᱜ ᱠᱟᱱᱟ ᱞᱟᱜᱟᱱ ᱠᱟᱹᱨᱤ ᱢᱩᱫᱽᱨᱮ ᱡᱮᱢᱚᱱ ᱯᱷᱳᱱ ᱥᱚᱵᱥᱳᱢᱳᱭ ᱡᱚᱛᱚ ᱦᱚᱲ ᱵᱚᱱ ᱵᱮᱵᱚᱦᱟᱨ ᱮᱫᱟ ᱯᱷᱳᱱ ᱦᱚᱸ ᱢᱤᱫᱴᱮᱱ ᱞᱟᱜᱟᱱ ᱠᱟᱹᱨᱤᱜᱮ ᱞᱟᱹᱭ ᱜᱟᱱᱚᱜᱼᱟ ᱥᱮ ᱡᱚᱱᱛᱨᱚᱯᱟᱛᱤ ᱦᱚᱸ ᱞᱟᱹᱭ ᱜᱟᱱᱚᱜᱼᱟ ᱯᱷᱳᱱ ᱛᱟᱞᱟᱛᱮ ᱧᱮᱞᱢᱮ ᱟᱹᱰᱤ ᱠᱤᱪᱷᱩᱵᱚᱱ ᱠᱚᱨᱟᱣ ᱫᱟᱲᱮᱭᱟᱜ ᱠᱟᱱᱟ ᱡᱮᱢᱚᱱ ᱢᱤᱫ ᱦᱚᱲ ᱥᱟᱶ ᱢᱤᱫ ᱱᱚᱰᱮ ᱛᱟᱦᱮ ᱠᱟᱛᱮᱫ ᱟᱨᱢᱤᱫ ᱯᱷᱟᱨᱟᱠ ᱨᱮᱱ ᱦᱚᱲ ᱥᱟᱣᱛᱮ ᱵᱚᱱ ᱨᱚᱯᱚᱲ ᱫᱟᱲᱮᱭᱟᱜ ᱠᱟᱱᱟ ᱛᱟᱪᱷᱟᱲᱟ ᱠᱮᱞᱠᱩᱞᱮᱴᱟᱨ ᱦᱚᱸ ᱡᱚᱛᱚᱜᱮ ᱜᱟᱱᱚᱜ ᱠᱟᱱᱟ ᱚᱱᱟ ᱥᱟᱶ ᱥᱟᱶᱛᱮ ᱠᱤᱨᱤᱧ ᱠᱚᱦᱚᱸᱵᱚᱱ ᱫᱟᱲᱮᱭᱟᱜ ᱠᱟᱱᱟ ᱯᱚᱭᱥᱟ ᱠᱚᱵᱚᱱ ᱞᱮᱱᱫᱮᱱ ᱮᱫᱟ ᱢᱤᱫ ᱟᱨ ᱢᱤᱜ ᱦᱚᱲ ᱢᱤᱫ ᱮᱴᱟᱜ ᱦᱚᱲᱟᱜ ᱮᱠᱟᱣᱩᱱᱴ ᱨᱮᱵᱚᱱ ᱴᱨᱟᱱᱥᱯᱷᱟᱨ ᱫᱟᱲᱮᱭᱟᱜ ᱠᱟᱱᱟ ᱚᱱᱟ ᱦᱚᱸ ᱞᱟᱹᱭ ᱜᱟᱱᱚᱤᱜᱼᱟ ᱚᱱᱟ ᱥᱟᱶᱛᱮ ᱱᱟᱦᱟᱜ ᱴᱮᱠᱱᱳᱞᱳᱡᱤ ᱡᱩᱜᱽᱨᱮ ᱡᱟᱦᱟᱸ ᱳᱡᱚᱱ ᱯᱟᱛᱤ ᱠᱚ ᱢᱮᱱᱟᱜ ᱟᱠᱟᱫᱟ ᱞᱟᱦᱟᱛᱮᱫᱚ ᱡᱮᱢᱚᱱ ᱚᱱᱟ ᱫᱟᱲᱤᱯᱟᱞᱞᱟ ᱥᱮ ᱚᱱᱟ ᱵᱚᱱ ᱵᱮᱵᱚᱦᱟᱨᱮᱫ ᱛᱟᱦᱮᱱᱟ ᱚᱱᱟ ᱫᱚ ᱡᱮᱢᱚᱚᱱ ᱯᱩᱲᱭᱟᱹᱱ ᱢᱤᱫᱥᱮᱫ ᱞᱟᱫᱮ ᱦᱩᱭᱩᱜ ᱠᱟᱱ ᱛᱟᱦᱮᱱᱟ ᱟᱨ ᱢᱤᱫᱥᱮᱫ ᱡᱟᱦᱟᱸ ᱠᱚᱵᱚᱱ ᱦᱟᱛᱟᱣᱮᱫ ᱥᱮᱵᱚᱱ ᱠᱤᱨᱤᱧᱮᱫᱟ ᱚᱱᱟ ᱠᱚ ᱞᱟᱫᱮ ᱦᱩᱭᱩᱜ ᱠᱟᱱ ᱛᱟᱦᱮᱱᱟ ᱢᱮᱱᱠᱷᱟᱱ ᱚᱱᱟ ᱠᱚᱢᱯᱤᱭᱩᱴᱟᱨ ᱠᱟᱴᱟ ᱚᱱᱟ ᱡᱟᱦᱟᱸ ᱦᱩᱭ ᱟᱠᱟᱱᱟ ᱚᱱᱟ ᱫᱚ ᱡᱟᱦᱟᱛᱤᱱᱟᱹᱜ ᱡᱤᱱᱤᱥᱜᱮ ᱢᱟᱱᱮ ᱢᱤᱫ ᱫᱷᱟᱣᱛᱮ ᱞᱟᱫᱮ ᱞᱟᱠᱷᱮᱱ ᱜᱮ ᱚᱱᱟ ᱛᱤᱱᱟᱹᱜ ᱳᱡᱚᱱᱚᱜ ᱠᱟᱱᱟ ᱯᱩᱨᱟᱹᱵᱚᱱ ᱵᱩᱡᱽ ᱫᱟᱲᱮᱭᱟᱜ ᱠᱟᱱᱟ ᱠᱚᱢ ᱥᱩᱢᱟᱹᱭ ᱛᱮᱦᱚᱸ ᱠᱤᱨᱤᱧ ᱟᱠᱷᱨᱤᱧ ᱨᱮᱦᱚᱸ ᱚᱱᱟ ᱠᱚ ᱠᱟᱹᱢᱤ ᱞᱟᱜᱟᱜ ᱠᱟᱱᱟ ᱚᱱᱟ ᱠᱚᱜᱮ ᱞᱟᱹᱭ ᱜᱟᱱᱚᱜᱼᱟ ᱚᱱᱟ ᱯᱚᱨᱮ ᱢᱤᱫᱴᱟᱝ ᱤᱧᱟᱹᱜ ᱡᱩᱫᱤ ᱢᱤᱫᱴᱟᱝ ᱵᱟᱱᱤᱡᱽ ᱛᱟᱦᱮᱱ ᱠᱷᱟᱱ ᱥᱟᱯᱳᱡᱽ ᱥᱟᱵ ᱠᱟᱜ ᱢᱮ ᱤᱧᱟᱹᱜ ᱢᱤᱫᱴᱟᱝ ᱦᱩᱲᱩ ᱨᱮᱱᱟᱜ ᱵᱮᱵᱥᱟ ᱢᱮᱱᱟᱜ ᱠᱟᱫᱟ ᱥᱮ ᱦᱩᱲᱩ ᱦᱟᱛᱟᱣ ᱨᱮᱱᱟᱜ ᱢᱤᱫᱴᱮᱱ ᱦᱩᱲᱩ ᱢᱤᱫ ᱟᱴᱨᱟ ᱵᱟᱨᱯᱮ ᱠᱚᱭᱟ ᱟᱹᱛᱩᱨᱮᱱ ᱦᱚᱲ ᱥᱟᱛᱮ ᱥᱮ ᱫᱷᱟᱨᱮ ᱯᱟᱥᱮ ᱟᱹᱛᱩᱨᱮᱱ ᱦᱚᱲ ᱥᱩᱫᱫᱟᱹ ᱦᱩᱲᱩᱧ ᱦᱟᱛᱟᱣ ᱮᱫᱟ ᱟᱨ ᱤᱧ ᱚᱱᱟ ᱦᱩᱲᱩᱜᱮ ᱮᱴᱟᱜ ᱦᱚᱲᱴᱷᱮᱱ ᱤᱧ ᱟᱠᱷᱨᱤᱧᱮᱫᱟ ᱦᱳᱭ ᱜᱟᱰᱤᱨᱮ ᱦᱩᱭ ᱫᱟᱲᱮᱭᱟᱜᱼᱟ ᱢᱤᱞ ᱨᱮ ᱦᱩᱭ ᱫᱟᱲᱮᱭᱟᱜᱼᱟ ᱟᱨᱦᱚᱸ ᱮᱢᱟᱱ ᱡᱟᱭᱜᱟ ᱨᱮ ᱦᱩᱭ ᱫᱟᱲᱮᱭᱟᱜᱼᱟ ᱛᱚ ᱱᱚᱝᱠᱟᱱ ᱵᱮᱵᱥᱟ ᱡᱩᱫᱤ ᱛᱟᱦᱮᱱᱟ ᱛᱟᱦᱚᱞᱮ ᱠᱷᱟᱱ ᱡᱟᱦᱟᱸ ᱦᱩᱲᱩ ᱠᱟᱴᱨᱟ ᱡᱟᱦᱟᱸ ᱛᱟᱦᱮᱱᱟ ᱥᱮ ᱳᱡᱚᱱ ᱡᱟᱦᱟᱸ ᱛᱟᱦᱮᱱᱟ ᱟᱫᱚ ᱟᱭᱢᱟ ᱜᱟᱱ ᱵᱚᱥᱛᱟ ᱢᱤᱫᱫᱷᱟᱣ ᱨᱮ ᱞᱟᱫᱮ ᱠᱟᱛᱮᱫ ᱟᱹᱰᱤ ᱥᱚᱞᱦᱮ ᱛᱮ ᱚᱱᱟ ᱨᱮᱱᱟᱜ ᱛᱤᱱᱟᱹᱜ ᱳᱡᱚᱱ ᱢᱮᱱᱟᱜᱼᱟ ᱟᱹᱰᱤ ᱥᱚᱦᱞᱮ ᱛᱮᱵᱞᱚᱱ ᱵᱩᱡᱽ ᱧᱟᱢ ᱫᱟᱲᱮᱭᱟᱜᱼᱟ